ᱢᱟᱞᱫᱟ ᱦᱚᱱᱚᱛ ᱨᱮ ᱥᱟᱜᱟᱲᱚᱢ ᱨᱮᱭᱟᱜ ᱵᱤᱠᱚᱞᱯᱚ ᱫᱚ ᱢᱮᱱᱟᱜ ᱜᱮᱭᱟ ᱪᱮᱫᱟᱜ ᱥᱮ ᱡᱟᱦᱟᱸᱭ ᱡᱩᱫᱤ ᱟᱹᱰᱤ ᱡᱷᱟᱹᱞ ᱰᱟᱦᱟᱨ ᱠᱚ ᱪᱟᱞᱟᱜ ᱠᱷᱟᱱ ᱩᱝᱠᱩ ᱫᱚ ᱨᱮᱡᱟᱵᱽ ᱜᱟᱹᱰᱤ ᱛᱮ ᱥᱮ ᱵᱟᱥ ᱛᱮ ᱥᱮ ᱱᱤᱡᱮᱨᱟᱜ ᱟᱯᱱᱟᱨᱟᱜ ᱜᱟᱹᱰᱤ ᱛᱮ ᱦᱚᱸᱠᱚ ᱪᱟᱞᱟᱜᱼᱟ ᱚᱠᱚᱭ ᱠᱚᱠᱚ ᱨᱮᱸᱜᱮᱡ ᱱᱟᱪᱟᱨ ᱜᱮ ᱡᱟᱦᱟᱸᱭᱟᱜ ᱥᱮᱵᱷᱟᱵᱮ ᱵᱟᱹᱱᱩᱜ ᱩᱝᱠᱩ ᱫᱚ ᱨᱮᱡᱟᱵᱽ ᱜᱟᱹᱰᱤ ᱛᱮ ᱥᱮ ᱵᱟᱥ ᱛᱮᱠᱚ ᱪᱟᱞᱟᱜᱼᱟ ᱟᱨ ᱚᱠᱚᱭ ᱠᱚᱫᱚ ᱛᱷᱚᱲᱟ ᱠᱚ ᱠᱤᱥᱟᱬ ᱜᱮ ᱩᱝᱠᱩ ᱫᱚ ᱱᱤᱡᱮᱨᱟᱜ ᱯᱟᱨᱥᱚᱱᱟᱞᱤᱴᱤ ᱜᱟᱹᱰᱤ ᱛᱮᱠᱚ ᱪᱟᱞᱟᱜᱼᱟ ᱟᱨ ᱥᱩᱨ ᱰᱟᱦᱟᱨ ᱠᱚᱨᱮ ᱡᱩᱫᱤ ᱧᱮᱞᱚᱜᱼᱟ ᱡᱮᱢᱚᱱ ᱯᱟᱸᱪ ᱠᱤᱞᱳᱢᱤᱴᱟᱨ ᱫᱚᱥ ᱠᱤᱞᱳᱢᱤᱴᱟᱨ ᱥᱮ ᱯᱚᱸᱫᱽᱨᱚ ᱠᱤᱞᱳᱢᱤᱴᱟᱨ ᱡᱷᱟᱹᱞ ᱛᱮ ᱡᱟᱦᱟᱸᱭ ᱡᱩᱫᱤ ᱠᱚ ᱪᱟᱞᱟᱜ ᱠᱷᱟᱱ ᱩᱝᱠᱩ ᱫᱚ ᱢᱮᱠᱥᱤ ᱛᱮ ᱥᱮ ᱴᱮᱠᱥᱤ ᱛᱮ ᱚᱴᱳ ᱛᱮ ᱴᱳᱴᱳ ᱛᱮ ᱱᱚᱣᱟ ᱛᱮᱠᱚ ᱪᱟᱞᱟᱜᱼᱟ ᱟᱨ ᱪᱟᱞᱟᱣ ᱠᱟᱛᱮᱫ ᱟᱠᱚᱣᱟᱜ ᱥᱚᱢᱚᱥᱥᱟ ᱠᱚ ᱥᱚᱢᱟᱫᱷᱟᱱᱟ ᱪᱮᱫᱟᱜ ᱥᱮ ᱵᱤᱥᱮᱥᱠᱟᱭᱛᱮ ᱱᱚᱣᱟ ᱢᱟᱞᱫᱟ ᱡᱮᱞᱟ ᱨᱮ ᱜᱟᱹᱰᱤ ᱥᱮ ᱯᱚᱨᱤᱵᱚᱦᱚᱱ ᱵᱮᱵᱚᱥᱛᱟ ᱫᱚ ᱟᱹᱰᱤ ᱥᱩᱵᱤᱛᱟ ᱢᱮᱱᱟᱜᱼᱟ ᱟᱨ ᱱᱚᱣᱟ ᱯᱚᱨᱤᱵᱚᱦᱚᱱ ᱵᱮᱵᱚᱥᱛᱟ ᱛᱟᱞᱟ ᱛᱮᱜᱮ ᱦᱚᱲ ᱢᱤᱫ ᱡᱟᱭᱜᱟ ᱠᱷᱚᱱ ᱟᱨ ᱢᱤᱫ ᱡᱟᱭᱜᱟ ᱨᱮᱠᱚ ᱥᱮᱴᱮᱨᱚᱜ ᱠᱟᱱᱟ